ᱤᱧᱫᱚ ᱯᱚᱨᱚᱵᱽ ᱟᱱ ᱟᱠᱷᱲᱟ ᱠᱚᱨᱮᱫ ᱫᱚ ᱵᱚᱸᱜᱟᱼᱵᱩᱨᱩᱣᱟᱜ ᱢᱩᱴᱷᱟᱹᱱ ᱫᱚ ᱵᱟᱹᱧ ᱵᱮᱱᱟᱣᱟ ᱡᱟᱦᱟᱸ ᱞᱮᱠᱟ ᱵᱟᱦᱟ ᱠᱚᱨᱮᱱ ᱵᱚᱸᱜᱟᱼᱵᱩᱨᱩ ᱞᱟᱹᱜᱤᱫ ᱫᱚ ᱚᱛ ᱟᱨ ᱫᱷᱤᱨᱤ ᱨᱮᱜᱮ ᱵᱚᱸᱜᱟᱼᱵᱩᱨᱩ ᱦᱩᱭᱩᱜᱼᱟ ᱚᱱᱟ ᱠᱷᱟᱹᱛᱤᱨ ᱜᱮ ᱦᱟᱸᱜ ᱤᱧᱫᱚ ᱢᱩᱴᱷᱟᱹᱱ ᱫᱚ ᱵᱟᱹᱧ ᱵᱮᱱᱟᱣᱟ ᱟᱨ ᱡᱟᱦᱟᱸᱭ ᱠᱚ ᱵᱚᱸᱜᱟᱼᱵᱩᱨᱩ ᱠᱚᱣᱟᱜ ᱢᱩᱴᱷᱟᱹᱱ ᱠᱚ ᱵᱮᱱᱟᱣᱟ ᱱᱩᱠᱩ ᱫᱚ ᱪᱷᱟᱹᱛᱤᱠ ᱠᱚ ᱞᱮᱠᱟ ᱠᱚ ᱵᱮᱱᱟᱣᱟ ᱟᱨ ᱟᱵᱚ ᱥᱟᱱᱛᱟᱲ ᱦᱚᱯᱚᱱ ᱫᱚ ᱟᱠᱷᱲᱟ ᱠᱚᱨᱮᱫ ᱵᱚᱸᱜᱟ ᱞᱟᱹᱜᱤᱱ ᱫᱚ ᱢᱩᱴᱷᱟᱹᱱ ᱠᱚᱫᱚ ᱵᱟᱝᱵᱚᱱ ᱵᱮᱱᱟᱣᱟ ᱟᱨ ᱱᱚᱣᱟ ᱫᱚ ᱯᱟᱹᱦᱤᱞ ᱠᱷᱚᱱ ᱜᱮ ᱟᱵᱚᱨᱮᱱ ᱦᱟᱯᱲᱟᱢ ᱠᱚ ᱵᱚᱸᱜᱟᱼᱵᱩᱨᱩ ᱟᱹᱜᱩᱭᱮᱫ ᱛᱟᱦᱮᱱᱟ ᱟᱨ ᱱᱚᱣᱟᱫᱚ ᱱᱤᱛᱚᱜ ᱦᱚᱸ ᱪᱟᱞᱟᱜ ᱠᱟᱱ ᱜᱮᱭᱟ ᱟᱨ ᱱᱚᱝᱠᱟ ᱵᱚᱸᱜᱟᱼᱵᱩᱨᱩ ᱫᱚᱦᱟᱸ ᱪᱟᱞᱟᱣ ᱤᱫᱤᱜ ᱜᱮᱭᱟ ᱟᱨ ᱟᱵᱚ ᱦᱚᱸᱵᱚᱱ ᱵᱚᱸᱜᱟᱼᱵᱩᱨᱩᱭᱟ ᱟᱨ ᱯᱚᱨᱮᱛᱮ ᱦᱟᱸᱜ ᱵᱚᱸᱜᱟᱼᱵᱩᱨᱩ ᱫᱚ ᱪᱟᱞᱟᱜ ᱜᱮᱭᱟ ᱦᱟᱸᱜ